ᱤᱧ ᱫᱚ ᱚᱞᱚᱜ ᱯᱟᱲᱦᱟᱣ ᱟ ᱰᱤ ᱟᱸᱴ ᱤᱧ ᱠᱩᱥᱤᱭᱟᱜᱼᱟ ᱚᱱᱟ ᱠᱷᱟ ᱛᱤᱨ ᱛᱮ ᱤᱧ ᱴᱷᱮᱱ ᱫᱚᱥ ᱵᱤᱥᱴᱤ ᱜᱤᱫᱽᱨᱟᱹ ᱦᱮᱱᱟᱜ ᱠᱚᱣᱟ ᱟᱞᱮ ᱟᱛᱳ ᱨᱮᱱ ᱩᱱᱠᱩ ᱜᱤᱫᱽᱲᱨᱟᱹ ᱫᱤᱱ ᱦᱤᱞᱳᱜ ᱤᱧ ᱚᱞᱚᱜ ᱯᱟᱲᱦᱟᱜ ᱥᱟᱦᱟᱡᱽᱡᱳ ᱠᱚᱣᱟᱹᱧ ᱩᱱᱠᱩ ᱡᱟᱦᱟᱸᱱᱟᱜ ᱮᱴᱠᱮ ᱴᱚᱬᱮ ᱠᱚ ᱯᱟᱲᱟᱣ ᱞᱮᱱᱠᱷᱟᱱ ᱤᱧ ᱴᱷᱮᱱ ᱠᱚ ᱦᱤᱡᱩᱜᱼᱟ ᱟᱨ ᱤᱧᱤᱧ ᱪᱮᱥᱴᱟ ᱟᱠᱚᱣᱟ ᱤᱧ ᱛᱤᱱᱟᱹᱜ ᱤᱧ ᱫᱟᱲᱮᱭᱟᱜᱼᱟ ᱩᱱᱟᱹᱜ ᱤᱧ ᱥᱟᱦᱟᱡᱽᱡᱳ ᱠᱚᱣᱟ ᱚᱱᱟ ᱠᱷᱟᱹᱛᱤᱨ ᱛᱮ ᱤᱧ ᱦᱚᱸ ᱢᱚᱱ ᱠᱷᱚᱱᱟᱜ ᱨᱟᱹᱥᱠᱟᱹᱧ ᱵᱩᱡᱷᱟᱹᱣᱟ ᱡᱮ ᱩᱱᱠᱩ ᱛᱷᱚᱲᱟᱧ ᱥᱟᱦᱟᱡᱽᱡᱳ ᱫᱟᱲᱮᱭᱟᱫ ᱠᱚᱣᱟ ᱟᱨ ᱩᱱᱠᱩ ᱦᱚ ᱚᱱᱟ ᱠᱷᱟᱹᱛᱤᱨ ᱛᱮ ᱫᱤᱱ ᱦᱤᱞᱳᱜ ᱤᱧ ᱴᱷᱮᱱ ᱠᱚ ᱦᱤᱡᱩᱜᱼᱟ ᱚᱱᱟ ᱠᱷᱟᱹᱛᱤᱨ ᱛᱮ ᱤᱧ ᱫᱚᱠᱚᱱᱚ ᱟᱥᱠᱮᱛ ᱥᱮ ᱫᱩᱠ ᱫᱚ ᱵᱟᱹᱱᱩᱜ ᱛᱤᱧᱟᱹ ᱟᱹᱰᱤᱜᱮ ᱨᱟᱹᱥᱠᱟᱹ ᱥᱟᱞᱟᱜ ᱩᱱᱠᱩ ᱥᱟᱣᱛᱮ ᱥᱚᱢᱚᱭ ᱤᱧ ᱠᱟᱴᱟᱣᱟ